ᱠᱷᱟᱲᱟᱝ ᱡᱚᱱᱚᱜ ᱛᱮᱫᱚ ᱠᱷᱟᱲᱟᱝ ᱡᱚᱱᱚᱜ ᱫᱚ ᱜᱚᱴᱟ ᱜᱮ ᱧᱟᱢᱚᱜᱼᱟ ᱚᱱᱟ ᱤᱭᱟᱹ ᱜᱳᱰᱟ ᱠᱚᱨᱮ ᱰᱩᱝᱨᱤ ᱠᱚᱨᱮ ᱧᱟᱢᱚᱜᱼᱟ ᱚᱱᱟ ᱫᱚ ᱤᱨ ᱟᱹᱜᱩ ᱠᱟᱛᱮᱫ ᱡᱚᱱᱚᱜ ᱠᱚᱠᱚ ᱜᱟᱞᱟᱝᱼᱟ ᱤᱧ ᱦᱚᱸ ᱟᱹᱰᱤᱧ ᱠᱩᱥᱤᱭᱟᱜ ᱜᱮᱭᱟ ᱚᱱᱟ ᱡᱚᱱᱚᱜ ᱫᱚ ᱪᱮᱨᱦᱟ ᱡᱚᱜᱚᱜᱼᱟ ᱨᱟᱪᱟ ᱠᱚ ᱟᱨ ᱪᱤᱨᱩ ᱡᱚᱱᱚᱜ ᱫᱚ ᱵᱟᱹᱫ ᱟᱲᱮ ᱠᱚᱨᱮ ᱧᱟᱢᱚᱜᱼᱟ ᱪᱤᱨᱩ ᱡᱚᱱᱚᱜ ᱫᱚ ᱚᱲᱟᱜ ᱡᱚᱜ ᱞᱟᱹᱜᱤᱫ ᱦᱚᱸ ᱟᱹᱰᱤ ᱵᱮᱥᱟ ᱚᱱᱟᱛᱮ ᱟᱹᱰᱤᱧ ᱠᱩᱥᱤᱭᱟᱜᱼᱟ ᱚᱱᱟ ᱡᱚᱱᱚᱜ ᱜᱟᱞᱟᱝ ᱠᱚᱫᱚ ᱚᱱᱟ ᱫᱚ ᱟᱨ ᱠᱟᱴᱠᱚᱢ ᱪᱟᱨᱮᱡ ᱢᱟ ᱵᱚᱸᱜᱟ ᱚᱲᱟᱜ ᱠᱚᱵᱚᱱ ᱡᱚᱜᱟ ᱛᱚ ᱚᱱᱟᱛᱮ ᱚᱱᱟ ᱦᱚᱸᱵᱚᱱ ᱡᱚᱱᱚᱜ ᱜᱮᱭᱟ ᱠᱟᱴᱠᱚᱢ ᱡᱚᱱᱚᱜ ᱦᱚᱸ